ᱟᱵᱚᱣᱟᱜ ᱥᱟᱱᱛᱟᱲ ᱥᱚᱢᱟᱡᱽ ᱡᱚᱢ ᱧᱩᱣᱟᱜ ᱫᱚ ᱦᱩᱭᱩᱜ ᱠᱟᱱᱟ ᱫᱟᱜ ᱢᱟᱹᱰᱤ ᱫᱟᱠᱟ ᱟᱲᱟᱜ ᱩᱛᱩ ᱡᱤᱞ ᱯᱤᱴᱷᱟᱹ ᱞᱮᱴᱚ ᱥᱩᱠᱨᱤ ᱡᱤᱞ ᱯᱤᱴᱷᱟᱹ ᱯᱷᱤᱨ ᱚᱱᱟ ᱟᱨ ᱜᱩᱲ ᱯᱤᱴᱷᱟᱹ ᱚᱱᱟ ᱠᱚᱜᱮ